ᱦᱮᱸ ᱨᱤᱱ ᱫᱚ ᱦᱟᱛᱟᱣ ᱦᱩᱭ ᱞᱮᱱ ᱜᱮᱭᱟ ᱱᱚᱝᱠᱟ ᱪᱮᱫᱟᱜ ᱥᱮ ᱟᱭᱢᱟ ᱵᱮᱝᱠᱮ ᱠᱷᱚᱱᱟᱜ ᱪᱮᱫᱟᱜ ᱥᱮ ᱚᱲᱟᱜ ᱨᱮ ᱟᱭᱢᱟ ᱟᱱᱟᱴ ᱛᱟᱦᱮᱸ ᱠᱟᱱᱟ ᱤᱧ ᱡᱚᱠᱷᱚᱱ ᱚᱞᱚᱜ ᱯᱟᱲᱦᱟᱣ ᱚᱠᱛᱚ ᱡᱚᱠᱷᱚᱱᱤᱧ ᱚᱞᱚᱜ ᱠᱟᱱ ᱛᱟᱦᱮᱱᱟ ᱩᱱ ᱥᱚᱢᱚᱭ ᱟᱭᱳᱼᱵᱟᱵᱟ ᱴᱟᱠᱟ ᱵᱟᱝᱠᱚ ᱮᱢ ᱫᱟᱲᱮ ᱠᱟᱫᱤᱧᱟ ᱩᱱ ᱚᱠᱛᱚ ᱵᱮᱝᱠᱮ ᱨᱮ ᱥᱮᱱ ᱠᱟᱛᱮᱫ ᱤᱧ ᱨᱤᱱ ᱦᱟᱛᱟᱣ ᱛᱤᱧ ᱵᱟᱫᱽᱫᱷᱚᱭᱮᱱᱟ ᱪᱮᱫᱟᱜ ᱥᱮ ᱤᱧᱟᱹᱜ ᱤᱧᱟᱹᱜ ᱦᱩᱫᱤᱥ ᱛᱟᱦᱮᱸ ᱠᱟᱱᱟ ᱡᱮ ᱤᱧ ᱵᱮᱝᱠᱮ ᱨᱮ ᱴᱟᱠᱟ ᱞᱳᱱ ᱦᱟᱛᱟᱣ ᱠᱟᱛᱮᱫ ᱨᱮᱦᱚᱸ ᱤᱧᱟᱜ ᱡᱤᱭᱚᱱᱤᱧ ᱥᱤᱠᱷᱱᱟᱹᱛ ᱰᱟᱦᱟᱨᱛᱤᱧ ᱤᱫᱤᱭᱟ ᱢᱮᱱᱠᱷᱟᱱ ᱚᱱᱟᱠᱚ ᱚᱞᱚᱜ ᱯᱟᱲᱦᱟᱜ ᱥᱤᱠᱷᱱᱟᱹᱛ ᱢᱩᱪᱟᱹᱫ ᱠᱟᱛᱮᱫ ᱨᱮᱦᱚᱸ ᱟᱨᱚ ᱚᱱᱟᱠᱚ ᱮᱢ ᱵᱟᱲᱟ ᱠᱟᱛᱮᱫ ᱚᱲᱟᱜ ᱥᱮᱫ ᱡᱚᱠᱷᱚᱱ ᱟᱭᱢᱟ ᱟᱱᱟᱴ ᱦᱩᱭᱩᱜ ᱠᱟᱱᱟ ᱩᱱ ᱚᱠᱛᱚ ᱤᱧ ᱵᱷᱟᱹᱵᱤ ᱠᱮᱫᱟ ᱡᱮ ᱛᱟᱦᱞᱮ ᱤᱧ ᱪᱟᱥᱼᱵᱟᱥ ᱧᱩᱛᱩᱢ ᱛᱮ ᱵᱮᱝᱠᱮ ᱨᱮ ᱥᱮᱱ ᱠᱟᱛᱮᱜ ᱞᱚᱱ ᱤᱧ ᱦᱟᱛᱟᱣᱟ ᱟᱨ ᱚᱱᱟ ᱞᱳᱱ ᱴᱟᱠᱟ ᱟᱹᱜᱩ ᱠᱟᱛᱮᱫ ᱤᱧ ᱵᱷᱟᱹᱜᱤ ᱞᱮᱠᱟᱛᱤᱧ ᱪᱟᱥᱼᱟ ᱡᱟᱛᱮ ᱚᱲᱟᱜ ᱥᱚᱝᱥᱟᱨ ᱨᱮᱱᱟᱜ ᱟᱱᱟᱴ ᱠᱚ ᱪᱟᱵᱟᱜ ᱢᱟ ᱱᱚᱣᱟᱠᱚ ᱦᱩᱫᱤᱥ ᱠᱟᱛᱮᱫ ᱤᱧ ᱵᱮᱝᱠᱮᱨᱮ ᱛᱟᱭᱚᱢ ᱫᱟᱨᱟᱢ ᱪᱟᱥᱼᱵᱟᱥ ᱧᱩᱛᱩᱢ ᱛᱮᱦᱚᱸ ᱞᱳᱱᱤᱧ ᱦᱟᱛᱟᱣ ᱞᱮᱫᱟ ᱟᱨ ᱱᱚᱣᱟ ᱞᱚᱱ ᱮᱛᱚᱦᱚᱵ ᱚᱠᱛᱚ ᱤᱧ ᱵᱷᱟᱹᱵᱤᱭᱮᱫ ᱛᱟᱦᱮᱱᱟ ᱡᱮ ᱱᱚᱣᱟ ᱞᱳᱱ ᱴᱟᱠᱟᱧ ᱨᱩᱣᱟᱹᱲ ᱫᱟᱲᱮᱭᱟᱜᱼᱟ ᱥᱮ ᱵᱟᱝ ᱢᱮᱱᱠᱷᱟᱱ ᱱᱚᱝᱠᱟ ᱠᱟᱹᱢᱤ ᱠᱟᱹᱢᱤᱛᱮ ᱤᱧ ᱵᱩᱡᱽ ᱫᱟᱲᱮᱭᱟᱫᱟ ᱡᱮ ᱞᱳᱱ ᱴᱟᱠᱟ ᱠᱟᱹᱢᱤ ᱠᱟᱛᱮᱫ ᱨᱮᱦᱚᱸ ᱟᱭᱢᱟ ᱠᱤᱪᱷᱩ ᱠᱚᱨᱟᱣ ᱜᱟᱱᱚᱜᱼᱟ ᱥᱮ ᱱᱚᱣᱟ ᱞᱳᱱ ᱴᱟᱠᱟ ᱵᱟᱹᱭ ᱵᱟᱹᱭᱛᱮ ᱮᱢ ᱤᱫᱤ ᱞᱮᱠᱷᱟᱱ ᱱᱤᱦᱟᱹᱛ ᱞᱳᱱ ᱴᱟᱠᱟ ᱪᱟᱵᱟᱜᱼᱟ ᱱᱚᱝᱠᱟ ᱠᱟᱛᱮᱫ ᱤᱧᱟᱹᱜ ᱞᱳᱱ ᱴᱟᱠᱟ ᱠᱚ ᱥᱟᱱᱟᱢᱤᱧ ᱨᱩᱣᱟᱹᱲ ᱪᱟᱵᱟ ᱠᱮᱫᱟ